ᱵᱷᱟᱨᱚᱛ ᱨᱮᱭᱟᱜ ᱥᱚᱨᱠᱟᱨᱤ ᱯᱟᱹᱨᱥᱤ ᱦᱤᱱᱫᱤ ᱠᱟᱱᱟ ᱛᱚ ᱱᱚᱣᱟ ᱫᱚ ᱥᱟᱱᱟᱢ ᱠᱚᱵᱚᱱ ᱵᱟᱰᱟᱭᱟ ᱠᱤ ᱵᱷᱟᱨᱚᱛ ᱨᱮᱱᱟᱜ ᱨᱟᱥᱴᱨᱚ ᱵᱷᱟᱥᱟ ᱫᱚ ᱦᱤᱱᱫᱤ ᱠᱟᱱᱟ ᱛᱚ ᱦᱤᱱᱫᱤ ᱛᱮᱠᱚ ᱨᱚᱲᱟ ᱛᱚ ᱚᱱᱟ ᱢᱩᱫᱽᱨᱮ ᱟᱵᱚᱣᱟᱜ ᱢᱮᱱ ᱞᱮᱠᱟᱛᱮ ᱡᱷᱟᱲᱠᱷᱚᱸᱰ ᱡᱮᱢᱚᱱ ᱫᱤᱥᱚᱢ ᱠᱟᱱᱟ ᱱᱚᱣᱟ ᱫᱤᱥᱚᱢ ᱨᱮᱫᱚ ᱥᱟᱱᱛᱟᱲ ᱠᱚᱣᱟᱜ ᱥᱮ ᱟᱫᱤᱵᱟᱥᱤ ᱠᱚᱣᱟᱜ ᱡᱚᱛᱚ ᱠᱷᱚᱱ ᱢᱟᱨᱟᱝᱟ ᱟᱨ ᱥᱟᱱᱛᱟᱲ ᱟᱫᱤᱵᱟᱥᱤ ᱠᱚ ᱢᱮᱱᱟᱜ ᱠᱚᱣᱟ ᱚᱱᱟ ᱞᱮᱠᱟᱛᱮ ᱧᱮᱞ ᱞᱮᱠᱷᱟᱱ ᱥᱟᱱᱛᱟᱲ ᱠᱚᱣᱟ ᱫᱤᱥᱚᱢᱨᱮ ᱥᱮ ᱟᱫᱤᱵᱟᱥᱤ ᱠᱚᱣᱟᱜ ᱫᱤᱥᱚᱢᱨᱮ ᱥᱟᱱᱛᱟᱞᱤ ᱥᱮ ᱥᱟᱱᱛᱟᱲᱤ ᱨᱚᱲ ᱫᱚᱨᱠᱟᱨ ᱚᱞ ᱫᱚᱨᱠᱟᱨ ᱟᱨ ᱡᱷᱟᱲᱠᱷᱚᱸᱰ ᱨᱮᱱᱟᱜ ᱡᱟᱭᱜᱟ ᱨᱮᱫᱚ ᱥᱟᱱᱛᱟᱞᱤ ᱨᱟᱡᱽᱡᱚ ᱵᱷᱟᱥᱟ ᱦᱩᱭᱩᱜ ᱞᱟᱹᱠᱛᱤ ᱠᱟᱱᱟ ᱡᱮᱢᱚᱱ ᱫᱚᱥᱨᱟ ᱫᱤᱥᱚᱢᱨᱮ ᱨᱮᱱᱟᱜ ᱵᱷᱟᱥᱟ ᱫᱚ ᱠᱟᱱᱟ ᱟᱨ ᱵᱷᱟᱨᱚᱛ ᱠᱷᱚᱱ ᱵᱟᱦᱨᱮ ᱟᱨᱦᱚᱸ ᱮᱴᱟᱜᱼᱮᱴᱟᱜ ᱡᱟᱭᱜᱟ ᱨᱮᱫᱚ ᱟᱠᱚᱣᱟ ᱫᱤᱥᱚᱢ ᱨᱮᱱᱟᱜ ᱵᱷᱟᱥᱟ ᱜᱮᱠᱚ ᱨᱚᱲ ᱠᱟᱱᱟ ᱛᱚ ᱚᱱᱠᱟ ᱞᱮᱠᱟᱛᱮ ᱨᱮᱫᱚ ᱵᱷᱟᱥᱟ ᱠᱟᱱᱟ ᱟᱨ ᱛᱮᱠᱚ ᱨᱚᱲᱟ ᱛᱳ ᱚᱱᱠᱟᱜᱮ ᱟᱵᱚᱦᱚᱸ ᱡᱷᱟᱲᱠᱷᱚᱸᱰ ᱫᱤᱥᱚᱢ ᱨᱮᱫᱚ ᱟᱫᱤᱵᱟᱥᱤ ᱠᱚᱣᱟᱜ ᱨᱟᱡᱽ ᱠᱟᱱᱟ ᱟᱨ ᱥᱟᱱᱛᱟᱲ ᱠᱚ ᱵᱮᱥᱤ ᱢᱮᱱᱟᱜ ᱵᱚᱱᱟ ᱟᱨ ᱥᱟᱛᱟᱲ ᱛᱮᱜᱮ ᱵᱚᱱ ᱨᱚᱲᱢᱟ ᱛᱳ ᱱᱚᱣᱟ ᱤᱫᱤ ᱠᱟᱛᱮᱫ ᱤᱧᱟᱹᱜ ᱢᱮᱱᱫᱚ ᱥᱟᱱᱛᱟᱞᱤ ᱫᱚ ᱡᱷᱟᱲᱠᱷᱚᱸᱰ ᱫᱤᱥᱚᱢᱨᱮ ᱯᱨᱚᱛᱷᱚᱢ ᱨᱟᱡᱽ ᱵᱷᱟᱥᱟ ᱵᱮᱱᱟᱜᱼᱟ ᱟᱨ ᱥᱟᱱᱛᱟᱲ ᱛᱮᱜᱮ ᱵᱚᱱ ᱨᱚᱲᱟ ᱥᱟᱱᱛᱟᱞ ᱛᱮᱜᱮ ᱵᱚᱱ ᱚᱞᱟ ᱟᱨ ᱥᱟᱱᱛᱟᱲ ᱠᱚᱣᱟ ᱯᱚᱨᱚᱵᱽᱼᱯᱩᱱᱟᱹᱭ ᱜᱮ ᱪᱟᱞᱟᱜᱼᱟ